ᱤᱧ ᱠᱷᱮᱞ ᱪᱮᱫᱟᱜ ᱨᱮ ᱟᱹᱰᱤ ᱜᱮ ᱡᱚᱥ ᱥᱮ ᱴᱟᱴᱣᱟᱥ ᱢᱮᱱᱟᱜ ᱛᱤᱧᱟᱹ ᱤᱧ ᱠᱷᱮᱞ ᱟᱹᱰᱤ ᱵᱮᱥᱤᱜᱤᱧ ᱠᱩᱥᱤᱭᱟᱜᱼᱟ ᱜᱟᱛᱮ ᱠᱚ ᱥᱟᱶ ᱠᱷᱮᱞᱛᱮ ᱟᱹᱰᱤ ᱨᱟᱹᱥᱠᱟᱹᱧ ᱵᱩᱡᱷᱟᱹᱣᱟ ᱢᱮᱱᱠᱷᱟᱱ ᱤᱧᱟᱜ ᱯᱟᱲᱦᱟᱜ ᱠᱷᱟᱹᱛᱤᱨ ᱛᱮ ᱠᱷᱮᱞ ᱱᱤᱛᱚᱜ ᱫᱚ ᱠᱤᱪᱷᱩ ᱫᱤᱱ ᱵᱚᱱᱫᱚ ᱠᱟᱱ ᱛᱟᱦᱮᱸᱫ ᱯᱟᱲᱦᱟᱜᱨᱮ ᱵᱮᱥᱴᱷᱤᱠ ᱴᱟᱭᱤᱢ ᱵᱟᱹᱧ ᱮᱢ ᱫᱟᱲᱮᱭᱟᱜ ᱛᱟᱦᱮᱸᱫ ᱤᱱᱟᱹ ᱠᱷᱟᱹᱛᱤᱨ ᱛᱮ ᱠᱷᱮᱞ ᱫᱚ ᱵᱚᱱᱫᱚ ᱟᱠᱟᱫ ᱛᱟᱦᱮᱱᱤᱧ ᱢᱮᱱᱠᱷᱟᱱ ᱱᱤᱛᱳᱜ ᱟᱨᱦᱚᱸ ᱠᱷᱮᱞ ᱥᱟᱱᱟᱧ ᱠᱟᱱᱟ ᱠᱷᱮᱞ ᱞᱟᱹᱜᱤᱫ ᱩᱫᱽᱜᱟᱹᱣᱤᱧ ᱠᱟᱱᱟᱭ ᱠᱟᱨᱚᱱ ᱠᱷᱮᱞ ᱠᱟᱛᱮᱫ ᱟᱹᱰᱤ ᱵᱮᱥᱤ ᱨᱟᱹᱥᱠᱟᱹᱧ ᱧᱟᱢᱟ ᱠᱷᱮᱞ ᱠᱟᱛᱮᱫ ᱠᱟᱹᱴᱤᱡ ᱜᱟᱛᱮ ᱥᱟᱶ ᱠᱷᱮᱞ ᱨᱮᱱᱟᱜ ᱡᱟᱦᱟᱸ ᱢᱚᱡᱟ ᱚᱱᱟ ᱫᱚ ᱟᱹᱰᱤ ᱵᱮᱥᱤ ᱜᱮᱭᱟ ᱟᱨ ᱡᱤᱛᱟᱹᱣ ᱞᱮᱱᱠᱷᱟᱱ ᱟᱹᱰᱤ ᱵᱮᱥᱤ ᱠᱩᱥᱤ ᱵᱩᱡᱷᱟᱹᱜᱼᱟ ᱚᱱᱟ ᱠᱚ ᱠᱟᱨᱚᱱᱛᱮ ᱟᱨᱚ ᱤᱧ ᱱᱤᱛᱚᱜ ᱠᱷᱮᱞ ᱥᱟᱱᱟᱧ ᱠᱟᱱᱟ